ᱫᱷᱚᱨᱚᱢ ᱥᱮ ᱥᱟᱶᱛᱟ ᱞᱮᱠᱟᱛᱮ ᱟᱵᱚᱣᱟᱜ ᱠᱟᱹᱢᱤ ᱫᱚ ᱢᱮᱱᱟᱜ ᱜᱮᱭᱟ ᱟᱵᱚᱣᱟᱜ ᱡᱟᱦᱟᱸ ᱥᱟᱱᱛᱟᱲ ᱥᱟᱶᱛᱟ ᱨᱮᱱᱟᱜ ᱟᱹᱱᱼᱟᱹᱨᱤ ᱞᱮᱠᱟᱛᱮ ᱟᱵᱚᱣᱟᱜ ᱡᱟᱦᱟᱸ ᱵᱟᱯᱞᱟ ᱠᱚᱨᱮ ᱫᱚ ᱢᱟᱹᱡᱷᱤ ᱜᱚᱰᱮᱛ ᱡᱚᱜᱽᱢᱟᱹᱡᱷᱤ ᱱᱟᱭᱠᱮ ᱯᱟᱨᱟᱱᱤᱠ ᱚᱱᱟ ᱥᱟᱶᱛᱮ ᱥᱟᱱᱟᱢ ᱟᱹᱛᱩ ᱦᱚᱲ ᱟᱜ ᱥᱟᱹᱦᱤᱡᱩᱦᱤᱛᱮ ᱚᱱᱟ ᱵᱟᱯᱞᱟ ᱠᱟᱹᱢᱤᱦᱚᱨᱟ ᱫᱚᱵᱚᱱ ᱪᱷᱤᱸᱰᱟᱹᱣᱟ ᱚᱱᱟ ᱥᱟᱶᱛᱮ ᱟᱵᱚ ᱵᱚᱱ ᱵᱟᱰᱟᱭ ᱜᱮᱭᱟ ᱥᱟᱹᱨᱤ ᱫᱷᱚᱨᱚᱢ ᱟᱹᱨᱤ ᱞᱮᱠᱟᱛᱮ ᱟᱵᱚᱣᱟᱜ ᱡᱟᱦᱟᱸ ᱡᱟᱦᱮᱨ ᱵᱚᱸᱜᱟ ᱢᱮᱱᱟᱜᱼᱟ ᱚᱸᱰᱮ ᱦᱚᱸ ᱵᱟᱦᱟ ᱵᱚᱸᱜᱟ ᱠᱚᱨᱮ ᱥᱟᱱᱟᱢ ᱥᱟᱱᱛᱟᱲ ᱦᱚᱲ ᱥᱮ ᱥᱟᱱᱟᱢ ᱟᱹᱛᱩ ᱦᱚᱲ ᱢᱟᱹᱡᱷᱤ ᱜᱚᱰᱮᱛ ᱡᱚᱜᱽᱢᱟᱹᱡᱷᱤ ᱱᱟᱭᱠᱮ ᱯᱟᱨᱟᱱᱤᱠ ᱟᱛᱮᱫ ᱢᱤᱫ ᱥᱟᱶᱛᱮ ᱥᱟᱱᱟᱢ ᱠᱚᱜᱮ ᱚᱱᱟ ᱵᱟᱦᱟ ᱵᱚᱸᱜᱟ ᱨᱮᱵᱚᱱ ᱢᱮᱥᱟᱜ ᱠᱟᱱᱟ ᱚᱱᱠᱟ ᱞᱮᱠᱟᱛᱮ ᱟᱵᱚᱣᱟᱜ ᱡᱟᱦᱟᱸ ᱯᱟᱛᱟ ᱯᱚᱨᱚᱵᱽ ᱠᱚ ᱢᱮᱱᱟᱜᱼᱟ ᱚᱱᱟ ᱦᱚᱸ ᱡᱟᱦᱟᱸ ᱟᱵᱚ ᱵᱚᱱ ᱵᱟᱲᱟᱭ ᱜᱮᱭᱟ ᱡᱮ ᱡᱷᱚᱛᱚ ᱠᱷᱚᱱ ᱢᱟᱨᱟᱝ ᱯᱚᱨᱚᱵᱽ ᱫᱚ ᱦᱩᱭᱩᱜ ᱠᱟᱱᱟ ᱥᱚᱨᱦᱟᱭ ᱯᱚᱨᱚᱵᱽ ᱚᱱᱟ ᱥᱚᱨᱦᱟᱭ ᱯᱚᱨᱚᱵᱽ ᱦᱚᱸ ᱥᱟᱱᱟᱢ ᱟᱹᱛᱩ ᱦᱚᱲ ᱟᱛᱮ ᱜᱮ ᱟᱵᱚ ᱚᱱᱟ ᱯᱚᱨᱚᱵᱽ ᱵᱚᱱ ᱢᱟᱱᱟᱣᱫᱟ ᱢᱚᱬᱮ ᱥᱤᱧ ᱢᱚᱬ ᱧᱤᱫᱟᱹ ᱪᱮᱛᱟᱱ ᱠᱩᱞᱦᱤ ᱞᱟᱛᱟᱨ ᱠᱩᱞᱦᱤ ᱮᱱᱮᱡ ᱥᱮᱨᱮᱧ ᱛᱟᱞᱟᱛᱮ ᱡᱟᱦᱟᱸ ᱜᱟᱹᱭ ᱰᱟᱹᱝᱨᱤ ᱱᱟᱭᱛᱮ ᱱᱟᱯᱟᱭᱛᱮ ᱥᱟᱡᱟᱣ ᱠᱟᱛᱮ ᱡᱚᱛᱚᱱ ᱡᱚᱜᱟᱣ ᱠᱟᱛᱮᱫ ᱪᱩᱢᱟᱹᱲᱟ ᱠᱟᱛᱮ ᱟᱵᱚ ᱵᱚᱱ ᱥᱚᱨᱦᱟᱭᱚᱜ ᱠᱟᱱᱟ ᱱᱚᱣᱟ ᱦᱚᱸ ᱥᱟᱱᱟᱢ ᱟᱹᱛᱩ ᱦᱚᱲ ᱟᱜ ᱢᱤᱫ ᱥᱟᱶᱛᱮ ᱛᱟᱦᱮᱸ ᱠᱟᱛᱮ ᱜᱮ ᱟᱵᱚ ᱫᱚᱵᱚᱱ ᱥᱚᱨᱦᱟᱭᱚᱜ ᱠᱟᱱᱟ